ᱥᱟᱱᱛᱟᱲᱤ ᱯᱟᱹᱨᱥᱤ ᱠᱷᱚᱱ ᱟᱨᱦᱚᱸ ᱢᱮᱱᱟᱜ ᱜᱮᱭᱟ ᱱᱚᱰᱮ ᱟᱵᱚ ᱞᱳᱠᱟᱞ ᱨᱮ ᱡᱟᱦᱟᱸ ᱫᱚᱠᱚ ᱢᱮᱱᱟ ᱦᱳ ᱵᱟᱨᱟᱝ ᱪᱤᱠᱤ ᱟᱫᱚ ᱚᱱᱟ ᱨᱮᱫᱚ ᱩᱱᱟᱹᱜ ᱟᱵᱚᱣᱟᱜ ᱢᱚᱱᱮ ᱵᱟᱟᱹᱱᱩᱜᱼᱟ ᱟᱵᱚ ᱫᱚ ᱦᱤᱱᱫᱤ ᱢᱤᱰᱤᱭᱟᱢ ᱛᱮ ᱵᱚᱱ ᱚᱞ ᱯᱟᱲᱦᱟᱣ ᱧᱚᱜ ᱠᱟᱜᱼᱟ ᱥᱟᱱᱛᱟᱲ ᱛᱮ ᱟᱵᱚᱣᱟᱜ ᱯᱟᱹᱨᱥᱤ ᱛᱮᱦᱚᱸ ᱠᱟᱹᱡ ᱵᱚ ᱪᱤᱠᱤ ᱛᱮᱦᱚᱸ ᱵᱚᱱ ᱚᱞ ᱯᱟᱲᱦᱟᱣ ᱧᱚᱜ ᱠᱟᱜ ᱜᱮᱭᱟ ᱟᱫᱚ ᱮᱴᱟᱜᱟᱜ ᱨᱮᱫᱚ ᱩᱱᱟᱹᱜ ᱨᱤᱡᱷᱟᱹᱣ ᱫᱚ ᱵᱟᱹᱱᱩᱜᱼᱟ ᱡᱟᱦᱟᱸ ᱛᱤᱱᱟᱹᱜ ᱥᱟᱱᱛᱷᱟᱲᱤ ᱯᱟᱹᱨᱥᱤ ᱨᱮ ᱢᱮᱱᱟᱜᱼᱟ ᱟᱫᱚ ᱱᱚᱣᱟ ᱥᱩᱨ ᱠᱚᱨᱮ ᱟᱥᱲᱟ ᱠᱚᱦᱚᱸ ᱠᱚᱢ ᱜᱮᱭᱟ ᱟᱥᱲᱟ ᱠᱚ ᱠᱚᱢ ᱤᱫᱤ ᱛᱮ ᱟᱞᱮ ᱱᱚᱰᱮ ᱫᱚ ᱦᱤᱱᱫᱤ ᱛᱮᱜᱮ ᱯᱟᱲᱦᱟᱣ ᱟᱨᱠᱤ ᱢᱚᱫᱽᱫᱷᱚᱜ ᱠᱟᱱᱟ ᱚᱱᱟ ᱤᱫᱤ ᱛᱮ ᱦᱤᱱᱫᱤ ᱛᱮᱜᱮ ᱡᱟᱹᱥᱛᱤ ᱞᱮ ᱯᱟᱲᱦᱟᱜᱼᱟ ᱟᱨ ᱚᱱᱟ ᱛᱮᱜᱮᱞᱮ ᱨᱚᱲ ᱠᱚᱦᱚᱸ ᱚᱱᱟ ᱥᱟᱱᱛᱟᱲ ᱠᱷᱚᱱ ᱦᱤᱱᱫᱤ ᱯᱟᱥᱴᱟ ᱜᱮᱞᱮ ᱨᱚᱲᱫᱟ ᱟᱫᱚ ᱚᱱᱟ ᱢᱟ ᱵᱟᱝ ᱦᱩᱭᱩᱜ ᱫᱚᱨᱠᱟᱨ ᱠᱟᱱᱟ ᱮᱱ ᱨᱮᱦᱚᱸ ᱟᱹᱞᱤᱧ ᱫᱚ ᱚᱱᱟᱞᱤᱧ ᱢᱮᱱᱟ ᱟᱵᱚ ᱥᱟᱱᱛᱟᱲ ᱫᱚ ᱚᱞ ᱪᱤᱠᱤ ᱯᱟᱹᱨᱥᱤ ᱜᱮ ᱨᱤᱡᱷᱟᱹᱣ ᱫᱚᱨᱠᱟᱨᱚᱜ ᱠᱟᱱᱟ ᱚᱱᱟᱨᱮ ᱦᱩᱭ ᱫᱚᱨᱠᱟᱨᱚᱜ ᱠᱟᱱᱟ ᱡᱮ ᱟᱵᱚ ᱫᱚ ᱢᱟᱱᱮ ᱟᱵᱚᱣᱟᱜ ᱩᱯᱨᱩᱢ ᱪᱤᱠᱟᱛᱮ ᱞᱟᱹᱭ ᱫᱟᱲᱮᱭᱟᱜᱼᱟ ᱟᱨ ᱟᱢ ᱟᱢ ᱛᱮ ᱠᱩᱞᱤᱜ ᱢᱮ ᱡᱮ ᱢᱟᱱᱮ ᱤᱧ ᱫᱩᱧ ᱥᱟᱱᱛᱟᱲ ᱠᱟᱱᱟ ᱥᱟᱱᱛᱟᱲ ᱚᱞ ᱪᱤᱠᱤ ᱫᱚ ᱤᱧᱟᱹᱜ ᱦᱚᱲᱢᱚ ᱨᱮ ᱛᱟᱦᱮᱸ ᱫᱚᱨᱠᱟᱨ ᱚᱞ ᱪᱤᱠᱤ ᱛᱮ ᱤᱧᱟᱹᱜ ᱡᱟᱹᱛᱤ ᱫᱷᱚᱨᱚᱢ ᱡᱟᱛᱮ ᱞᱟᱹᱭ ᱚᱰᱚᱠᱮᱫᱟᱭ ᱚᱱᱟ ᱤᱫᱤ ᱛᱮ ᱟᱢᱟᱜ ᱚᱲᱟᱜ ᱫᱩᱣᱟᱹᱨ ᱨᱮᱭᱟᱜ ᱟᱢᱟᱜ ᱥᱚᱢᱟᱡᱽ ᱨᱮᱭᱟᱜ ᱡᱟᱦᱟᱸ ᱛᱤᱱᱟᱹᱜ ᱜᱮ ᱢᱮᱱᱟᱜᱼᱟ ᱱᱩᱭ ᱚᱞ ᱪᱤᱠᱤ ᱚᱱᱟᱭ ᱫᱤᱥᱟᱹ ᱟᱢᱟ ᱡᱮ ᱟᱢᱫᱚ ᱵᱩᱜᱤ ᱰᱟᱦᱟᱨ ᱛᱮ ᱱᱟᱯᱟᱭ ᱛᱮᱢ ᱛᱟᱲᱟᱢᱟ